ᱚᱣᱟᱭ ᱯᱷᱚᱨ ᱵᱟᱝᱠᱷᱟᱱ ᱰᱮᱴᱟᱧ ᱵᱮᱱᱟᱣᱟ ᱠᱟᱨᱚᱱ ᱚᱣᱟᱭ ᱯᱷᱟᱭ ᱥᱚᱵᱽ ᱥᱚᱢᱚᱭ ᱵᱟᱝ ᱦᱚᱸᱭ ᱠᱟᱹᱢᱤ ᱫᱟᱲᱮᱭᱟᱜᱼᱟ ᱚᱝᱠᱟ ᱞᱮᱠᱟᱛᱮ ᱰᱮᱴᱟ ᱵᱮᱱᱟᱣ ᱮᱠᱟᱱᱛᱚ ᱯᱨᱚᱭᱳᱡᱚᱱ ᱟᱨ ᱰᱮᱴᱟ ᱵᱮᱵᱚᱦᱟᱨ ᱞᱮᱠᱷᱟᱱ ᱵᱷᱟᱞᱮ ᱦᱩᱭᱩᱜᱼᱟ ᱠᱟᱨᱚᱱ ᱰᱮᱴᱟ ᱵᱮᱵᱚᱦᱟᱨ ᱞᱮᱠᱷᱟᱱ ᱰᱮᱴᱟ ᱵᱮᱵᱚᱦᱟᱨ ᱠᱟᱛᱮᱫ ᱚᱱᱞᱟᱭᱤᱱᱨᱮ ᱟᱭᱢᱟ ᱟᱭᱢᱟ ᱠᱟᱹᱢᱤ ᱦᱩᱭᱩᱜᱼᱟ

ᱦᱮᱸ ᱱᱤᱭᱟᱹ ᱴᱷᱤᱠ ᱟᱭᱢᱟ ᱟᱭᱢᱟ ᱠᱟᱹᱢᱤᱥᱚᱢᱚᱭ ᱱᱮᱴᱚᱣᱟᱨᱠ ᱜᱮ ᱟᱭᱢᱟ ᱨᱚᱠᱚᱢ ᱚᱥᱩᱵᱤᱛᱟ ᱦᱩᱭ ᱫᱟᱲᱮᱣᱟᱠᱟᱱ ᱛᱤᱧᱟᱹ ᱤᱧᱟᱹᱜ ᱞᱟᱭᱤᱯᱷᱨᱮ ᱡᱟᱦᱟᱸᱫᱚ ᱫᱤᱱᱨᱮ ᱡᱟᱦᱟᱱ ᱯᱷᱨᱚᱢ ᱯᱷᱤᱞᱟᱯ ᱥᱚᱢᱚᱭ ᱥᱮ ᱡᱟᱦᱟᱱᱟᱜ ᱠᱟᱹᱢᱤ ᱥᱚᱢᱚᱭ ᱚᱱᱞᱟᱭᱤᱱ ᱨᱮᱭᱟᱜ ᱠᱟᱹᱢᱤ ᱥᱚᱢᱚᱭ ᱥᱟᱨᱵᱟᱨ ᱮᱠᱫᱚᱢ ᱯᱩᱨᱟᱹ ᱰᱟᱣᱩᱱ ᱚᱪᱚᱜᱼᱟ ᱰᱟᱣᱩᱱ ᱠᱟᱨᱚᱱᱟᱛᱮᱫ ᱚᱠᱟᱴᱟᱜ ᱡᱟᱦᱟᱸ ᱠᱟᱹᱢᱤ ᱦᱩᱭᱩᱜᱼᱟ ᱚᱱᱟ ᱠᱟᱹᱢᱤᱦᱚᱸ ᱦᱚᱭᱛᱚ ᱚᱱᱟ ᱥᱚᱢᱚᱭ ᱵᱟᱝ ᱦᱩᱭᱩᱜᱚᱜ ᱠᱟᱱᱟ ᱚᱝᱠᱟ ᱞᱮᱠᱟᱛᱮ ᱤᱧ ᱢᱮᱱᱟ ᱡᱮ ᱚᱣᱟᱭ ᱯᱷᱟᱭ ᱵᱟᱝᱠᱷᱟᱱ ᱰᱟᱴᱟᱫᱚ ᱵᱮᱱᱟᱣ ᱮᱠᱟᱱᱛᱚ ᱯᱨᱚᱭᱳᱡᱚᱱ ᱠᱟᱨᱚᱱ ᱰᱮᱴᱟᱵᱟᱴ ᱡᱩᱫᱤ ᱵᱟᱢ ᱵᱮᱱᱟᱣ ᱞᱮᱠᱷᱟᱱ ᱩᱱᱦᱤᱞᱳᱜᱼᱟᱜ ᱚᱠᱴᱟᱜ ᱠᱟᱹᱢᱤ ᱦᱩᱭᱠᱚᱜᱼᱟ ᱚᱱᱞᱟᱭᱤᱱ ᱨᱮᱭᱟᱜ ᱚᱱᱟ ᱠᱟᱹᱢᱤ ᱦᱚᱭᱛᱚ ᱵᱟᱝᱜᱮ ᱟᱨᱚ ᱱᱚᱣᱟ ᱡᱟᱦᱟᱸᱛᱤᱱ ᱥᱚᱢᱚᱱ ᱦᱚᱭᱛᱚ ᱯᱷᱨᱚᱢ ᱯᱷᱤᱞᱟᱯ ᱥᱚᱢᱚᱭ ᱧᱮᱞᱚᱜᱼᱟ ᱡᱮ ᱳ ᱴᱤ ᱯᱤ ᱱᱟᱢᱵᱟᱨᱜᱮ ᱵᱟᱝ ᱦᱤᱡᱩᱜᱼᱟ ᱟᱨ ᱳ ᱴᱤ ᱯᱤ ᱱᱟᱢᱵᱟᱨ ᱵᱟᱝ ᱦᱮᱡᱞᱮᱱ ᱠᱷᱟᱱ ᱢᱟ ᱡᱟᱦᱟᱸ ᱠᱟᱹᱢᱤᱢ ᱢᱮᱱᱠᱟᱜᱼᱟ ᱚᱱᱟ ᱠᱟᱹᱢᱤ ᱮᱠᱫᱚᱢ ᱴᱳᱴᱟᱞᱜᱮ ᱵᱟᱝ ᱦᱩᱭᱩᱜᱼᱟ ᱛᱚ ᱚᱝᱠᱟ ᱞᱮᱠᱟᱛᱮᱧ ᱢᱮᱱᱟ ᱡᱮ ᱚᱣᱟᱭ ᱯᱷᱟᱭ ᱵᱟᱝᱠᱷᱟᱱ ᱫᱚ ᱰᱟᱴᱟ ᱵᱮᱱᱟᱣ ᱫᱚ ᱮᱠᱟᱱᱛᱚ ᱯᱨᱚᱭᱳᱡᱚᱱ